ᱱᱚᱣᱟ ᱥᱤᱧ ᱚᱛ ᱫᱤᱥᱚᱢ ᱨᱮ ᱢᱚᱲᱮ ᱜᱚᱴᱟᱝ ᱯᱚᱱᱚᱛ ᱨᱮᱭᱟᱜ ᱧᱩᱛᱩᱢ ᱠᱚ ᱫᱚ ᱦᱩᱭᱩᱜ ᱠᱟᱱᱟ ᱚᱱᱫᱷᱨᱚᱯᱚᱫᱮᱥ ᱵᱤᱦᱟᱨ ᱜᱳᱣᱟ ᱠᱚᱨᱱᱟᱴᱚᱠ ᱟᱨ ᱢᱚᱫᱫᱷᱚᱯᱨᱚᱫᱮᱥ